ᱤᱧᱫᱚ ᱡᱟᱧ ᱫᱟᱬᱟᱱ ᱱᱮᱛᱟᱨ ᱢᱟ ᱵᱟᱨᱭᱟ ᱜᱟᱹᱰᱤ ᱛᱤᱧ ᱛᱳ ᱜᱟᱹᱰᱤ ᱛᱮᱜᱮ ᱡᱟᱹᱥᱛᱤ ᱠᱷᱚᱱ ᱫᱩᱧ ᱫᱟᱬᱟᱱᱟ ᱵᱟᱹᱭᱦᱟᱹᱲ ᱥᱮᱫ ᱜᱮ ᱰᱟᱦᱟᱨ ᱵᱟᱝ ᱢᱚᱡᱽ ᱟᱠᱟᱱ ᱛᱮ ᱟᱨᱠᱤ ᱚᱱᱛᱮ ᱜᱮ ᱛᱟᱲᱟᱢ ᱛᱤᱧ ᱪᱟᱞᱟᱜᱼᱟ ᱟᱨ ᱵᱟᱝᱠᱷᱟᱱ ᱦᱟᱹᱴᱤᱭᱟᱹ ᱵᱟᱡᱟᱨ ᱡᱟᱦᱟᱸ ᱥᱮᱫ ᱫᱚᱨᱠᱟᱨ ᱮᱢᱟᱱ ᱠᱚ ᱜᱟᱹᱰᱤ ᱠᱚ ᱛᱮᱜᱮᱧ ᱥᱮᱱᱚᱜᱼᱟ ᱤᱱᱠᱟᱹ ᱪᱮᱫᱟᱜ ᱥᱮ ᱥᱮᱫᱟᱭ ᱫᱚ ᱥᱟᱭᱠᱮᱞ ᱛᱟᱦᱮᱸ ᱠᱟᱱᱛᱮ ᱥᱟᱭᱠᱮᱞ ᱛᱤᱧ ᱪᱟᱞᱟᱜ ᱠᱟᱱ ᱛᱟᱦᱮᱱ ᱱᱮᱛᱟᱨ ᱵᱟᱯᱞᱟ ᱯᱚᱨᱮ ᱫᱚ ᱜᱟᱹᱰᱤ ᱦᱩᱭᱮᱱᱟ ᱵᱟᱯᱞᱟ ᱞᱟᱦᱟᱨᱮ ᱢᱤᱫᱴᱮᱱ ᱜᱟᱹᱰᱤᱧ ᱦᱟᱛᱟᱣ ᱞᱮᱫᱼᱟ ᱛᱳ ᱚᱱᱟ ᱛᱟᱦᱮᱸ ᱠᱟᱱᱟ ᱥᱟᱶᱛᱮ ᱟᱨ ᱢᱤᱫᱴᱮᱱ ᱜᱟᱹᱰᱤᱧ ᱦᱟᱛᱟᱣ ᱠᱮᱫᱟ ᱫᱟᱱ ᱤᱧ ᱧᱢ ᱠᱮᱫᱼᱟ ᱛᱳ ᱚᱱᱟᱛᱮ ᱚᱱᱟᱠᱤᱱ ᱜᱟᱹᱰᱤ ᱛᱮᱜᱮ ᱫᱟᱬᱟᱱ ᱠᱟᱱᱟ ᱱᱮᱛᱟᱨ ᱫᱚ ᱟᱨᱠᱤ ᱡᱟᱦᱟᱸ ᱥᱮᱫ ᱡᱟᱦᱟᱸ ᱥᱮᱫ ᱮᱢᱚᱱ ᱠᱤ ᱯᱮᱲᱟ ᱦᱚᱲᱚᱜ ᱚᱱᱛᱮ ᱦᱚᱸ ᱜᱟᱹᱰᱤ ᱛᱮᱜᱮ ᱟᱨ ᱮᱢᱚᱱᱠᱤ ᱟᱰᱮ ᱴᱚᱞᱟ ᱟᱥᱮ ᱯᱟᱥᱮ ᱚᱱᱛᱮ ᱦᱚᱸ ᱜᱟᱹᱰᱤ ᱛᱮᱜᱤᱧ ᱫᱟᱬᱟᱱᱟ ᱢᱚᱴᱚᱨ ᱥᱟᱭᱠᱮᱞ ᱛᱮ